ᱥᱮᱫᱟᱭ ᱡᱚᱠᱷᱟᱡ ᱫᱚ ᱴᱤᱠᱤᱴ ᱵᱩᱠᱤᱝ ᱦᱳᱴᱮᱞ ᱵᱩᱠᱤᱝ ᱥᱮ ᱵᱤᱵᱷᱤᱱᱱᱚ ᱴᱨᱮᱹᱱ ᱨᱮᱱᱟᱜ ᱥᱚᱢᱚᱭ ᱥᱩᱪᱤ ᱵᱟᱰᱟᱭ ᱞᱟᱹᱜᱤᱫ ᱛᱮ ᱥᱩᱨ ᱡᱩᱢᱤᱱ ᱨᱮ ᱚᱱᱟ ᱡᱟᱭᱜᱟ ᱥᱮᱱᱚᱜ ᱞᱟᱜᱟᱜ ᱠᱟᱱ ᱛᱟᱦᱮᱸᱫ ᱚᱱᱟᱫᱚ ᱟᱹᱰᱤ ᱠᱚᱥᱴᱚ ᱚᱱᱟ ᱫᱤᱱᱜᱮ ᱛᱟᱦᱮᱸᱠᱟᱱᱟ ᱩᱱ ᱡᱚᱠᱷᱚᱱ ᱫᱚ ᱢᱮᱱᱠᱷᱟᱱ ᱱᱟᱦᱟᱜ ᱡᱩᱜᱽ ᱫᱚ ᱴᱮᱠᱱᱳᱞᱚᱡᱤ ᱨᱮᱱᱟᱜ ᱩᱱᱱᱚᱛᱤ ᱠᱷᱟᱹᱛᱤᱨ ᱛᱮ ᱵᱤᱵᱷᱤᱱᱱᱚ ᱮᱯᱞᱤᱠᱮᱥᱚᱱ ᱰᱮᱵᱷᱞᱚᱯ ᱠᱟᱜᱼᱟ ᱠᱚ ᱚᱱᱟ ᱮᱯᱞᱤᱠᱮᱥᱚᱱ ᱢᱟᱫᱽᱫᱷᱚᱢ ᱛᱮᱜᱮ ᱱᱮᱛᱟᱨ ᱥᱟᱱᱟᱢᱟᱜ ᱠᱟᱹᱢᱤ ᱠᱟᱹᱥᱱᱤ ᱠᱚᱨᱟᱣ ᱜᱟᱱᱚᱜ ᱠᱟᱱᱟ ᱡᱮᱞᱮᱠᱟ ᱴᱤᱠᱤᱴ ᱵᱩᱠᱤᱝ ᱦᱳᱴᱮᱞ ᱵᱩᱠᱤᱝ ᱥᱮ ᱴᱨᱮᱹᱱ ᱨᱮᱱᱟᱜ ᱡᱟᱦᱟᱸ ᱥᱮᱱᱚᱜ ᱦᱤᱡᱩᱜ ᱥᱚᱢᱚᱭ ᱥᱩᱪᱤ ᱚᱠᱟ ᱴᱨᱮᱹᱱ ᱛᱤᱱᱟᱹᱜ ᱨᱮ ᱟᱲᱟᱜ ᱮᱫᱟᱭ ᱛᱤᱱᱟᱹᱜ ᱱᱚᱢᱵᱚᱨ ᱯᱞᱟᱴᱯᱷᱨᱢ ᱨᱮ ᱟᱲᱟᱜ ᱠᱮᱫᱟᱭ ᱥᱮ ᱡᱟᱦᱟᱸ ᱰᱤᱥᱴᱤᱱᱮᱥᱚᱱ ᱡᱟᱭᱜᱟ ᱥᱮᱴᱮᱨᱚᱜ ᱛᱮ ᱛᱤᱱᱟᱹᱜ ᱥᱚᱢᱚᱭ ᱞᱟᱜᱟᱜ ᱠᱟᱱᱟ ᱱᱚᱝᱠᱟᱱᱟᱜ ᱥᱚᱢᱚᱭ ᱥᱩᱪᱤ ᱠᱚ ᱟᱵᱚ ᱚᱲᱟᱜ ᱨᱮ ᱛᱟᱦᱮᱸ ᱠᱟᱛᱮᱫ ᱜᱮᱵᱚᱱ ᱵᱟᱰᱟᱭ ᱫᱟᱲᱮᱭᱟᱜ ᱠᱟᱱᱟ ᱥᱟᱶᱛᱮ ᱟᱭᱢᱟ ᱞᱮᱠᱟᱱ ᱟᱨᱚ ᱚᱱᱟ ᱴᱮᱠᱱᱳᱞᱚᱡᱤ ᱰᱮᱵᱷᱞᱚᱯ ᱠᱷᱟᱹᱛᱤᱨ ᱛᱮ ᱟᱵᱚᱣᱟᱜ ᱫᱳᱭᱱᱳᱱᱫᱤᱱ ᱡᱤᱵᱚᱱ ᱨᱮᱱᱟᱜ ᱡᱤᱵᱚᱱ ᱡᱟᱛᱨᱟ ᱨᱮᱱᱟᱜ ᱢᱟᱱ ᱡᱟᱦᱟᱸ ᱚᱱᱟᱦᱚᱸ ᱠᱤᱱᱛᱩ ᱟᱭᱢᱟ ᱜᱟᱱ ᱜᱮ ᱢᱟᱱᱮ ᱰᱮᱵᱷᱞᱚᱯ ᱟᱠᱟᱱ ᱛᱟᱵᱚᱱᱟ ᱡᱮᱞᱮᱠᱟ ᱠᱚᱭᱮᱠ ᱥᱮᱨᱢᱟ ᱢᱟᱲᱟᱝ ᱜᱮ ᱱᱚᱣᱟ ᱵᱷᱟᱨᱚᱛ ᱫᱤᱥᱚᱢ ᱨᱮ ᱠᱳᱨᱳᱱᱟ ᱧᱩᱛᱩᱢ ᱢᱤᱫᱴᱤᱡ ᱟᱡᱟᱨ ᱛᱮ ᱜᱚᱴᱟ ᱫᱤᱥᱚᱢ ᱨᱮᱱ ᱦᱚᱲ ᱜᱮ ᱟᱹᱰᱤᱠᱚ ᱵᱚᱛᱚᱨ ᱞᱮᱱᱟ ᱥᱮ ᱟᱭᱢᱟ ᱦᱚᱲ ᱦᱚᱸᱠᱚ ᱜᱚᱡ ᱞᱮᱱᱟ ᱩᱱ ᱡᱚᱠᱷᱮᱱ ᱡᱟᱦᱟᱸ ᱴᱮᱠᱱᱳᱞᱚᱡᱤ ᱠᱟᱹᱢᱤ ᱨᱮᱭᱟᱜ ᱦᱮᱡ ᱞᱮᱱᱟ ᱚᱱᱟᱫᱚ ᱚᱲᱟᱜ ᱨᱮ ᱛᱟᱦᱮᱸ ᱠᱟᱛᱮᱫ ᱜᱮ ᱜᱤᱫᱟᱹᱨ ᱯᱤᱫᱟᱹᱨ ᱠᱚᱣᱟᱜ ᱚᱞᱚᱜ ᱯᱟᱲᱦᱟᱣ ᱞᱮᱠᱟᱱᱟᱜ ᱠᱟᱹᱢᱤᱦᱚᱨᱟ ᱡᱟᱦᱟᱸ ᱫᱚ ᱤᱥᱠᱩᱞ ᱠᱚᱞᱮᱡ ᱨᱮ ᱦᱩᱭᱩᱜ ᱠᱟᱱ ᱛᱟᱦᱮᱸᱫ ᱚᱱᱟᱫᱚ ᱱᱤᱡᱮᱨᱟᱜ ᱚᱲᱟᱜ ᱠᱷᱚᱱᱜᱮ ᱠᱚᱨᱟᱣ ᱜᱟᱱᱚᱜ ᱠᱟᱱ ᱛᱟᱦᱮᱸᱫ ᱚᱱᱞᱟᱭᱤᱱ ᱠᱞᱟᱥ ᱥᱮ ᱚᱱᱞᱟᱭᱤᱱ ᱨᱮᱱᱟᱜ ᱡᱟᱦᱟᱸ ᱥᱤᱥᱴᱮᱢ ᱢᱮᱱᱟᱜᱼᱟ ᱚᱱᱟ ᱥᱤᱥᱴᱮᱢ ᱢᱟᱫᱽᱫᱷᱚᱢ ᱛᱮ ᱚᱲᱟᱜ ᱠᱷᱚᱱ ᱜᱮ ᱜᱤᱫᱟᱹᱨ ᱯᱤᱫᱟᱹᱨ ᱠᱚ ᱠᱞᱟᱥ ᱠᱚ ᱠᱚᱨᱟᱣ ᱫᱟᱲᱮᱭᱟᱜ ᱠᱟᱱ ᱛᱟᱦᱮᱸᱫ ᱚᱱᱟ ᱥᱟᱶᱛᱮ ᱱᱮᱛᱟᱨ ᱫᱚ ᱵᱤᱵᱷᱤᱱᱱᱚ ᱪᱤᱠᱤᱥᱥᱟ ᱠᱷᱮᱛᱨᱚ ᱨᱮᱦᱚᱸ ᱱᱚᱣᱟ ᱴᱮᱠᱱᱳᱞᱚᱡᱤ ᱨᱮᱱᱟᱜ ᱵᱮᱵᱚᱦᱟᱨ ᱧᱮᱞᱚᱜᱚᱜ ᱠᱟᱱᱟ ᱡᱮᱞᱮᱠᱟ ᱵᱤᱵᱷᱤᱱᱱᱚ ᱢᱤᱥᱤᱱᱟᱨᱤ ᱡᱮᱢᱚᱱ ᱥᱤᱴᱤ ᱮᱥᱠᱮᱱ ᱥᱮ ᱵᱤᱵᱷᱤᱱᱱᱚ ᱰᱤᱯᱤᱱᱮᱴᱟᱨ ᱱᱚᱝᱠᱟᱱᱟᱜ ᱡᱟᱦᱟᱸ ᱜᱮ ᱡᱚᱱᱛᱨᱚ ᱢᱮᱱᱟᱜ ᱟᱵᱚᱣᱟᱜ ᱦᱚᱲᱢᱚ ᱨᱮᱱᱟᱜ ᱵᱤᱵᱷᱤᱱᱱᱚ ᱴᱮᱥᱴ ᱥᱮ ᱮᱠᱡᱟᱢᱤᱥᱚᱱ ᱢᱮᱱᱟᱜ ᱴᱮᱥᱴ ᱮᱠᱡᱟᱢᱤᱥᱚᱱ ᱱᱚᱣᱟ ᱠᱚᱨᱮᱱᱟᱜ ᱦᱚᱸ ᱨᱮᱡᱟᱞ ᱥᱮ ᱚᱱᱟ ᱨᱮᱱᱟᱜ ᱨᱤᱯᱳᱨᱴ ᱧᱟᱢ ᱞᱟᱹᱜᱤᱫ ᱴᱮᱠᱱᱳᱞᱚᱡᱤ ᱨᱮᱱᱟᱜ ᱜᱮ ᱵᱮᱵᱚᱦᱟᱨᱚᱜ ᱠᱟᱱᱟ ᱚᱱᱟᱛᱮ ᱢᱮᱱ ᱜᱟᱱᱚᱜᱼᱟ ᱱᱚᱣᱟ ᱴᱮᱠᱱᱳᱞᱚᱡᱤ ᱨᱮᱱᱟᱜ ᱵᱮᱵᱷᱞᱚᱯᱢᱮᱱᱴ ᱥᱮ ᱱᱚᱣᱟ ᱨᱮᱱᱟᱜ ᱯᱞᱟᱥ ᱯᱚᱭᱮᱱᱴ ᱜᱮ ᱠᱤᱱᱛᱩ ᱟᱵᱚ ᱥᱟᱶᱛᱟ ᱥᱮᱱ ᱟᱵᱚᱣᱟᱜ ᱡᱤᱵᱚᱱᱡᱟᱛᱨᱟ ᱨᱮᱱᱟᱜ ᱢᱟᱱᱫᱚ ᱟᱹᱰᱤ ᱢᱟᱨᱟᱝ ᱥᱮᱫᱼᱮ ᱞᱟᱦᱟ ᱤᱫᱤᱭᱮᱫ ᱛᱟᱵᱚᱱᱟᱭ